ᱤᱧ ᱛᱮᱫᱚ ᱪᱮᱬᱮ ᱨᱤᱡᱷᱟᱹᱣ ᱵᱟᱠᱷᱨᱟ ᱫᱚ ᱡᱟᱦᱟᱱᱟᱜ ᱫᱚ ᱵᱟᱹᱧ ᱵᱮᱵᱚᱥᱛᱷᱟ ᱟᱠᱟᱫᱼᱟ ᱵᱟᱹᱧ ᱵᱮᱵᱚᱥᱛᱷᱟᱭᱟ ᱵᱟᱹᱧ ᱵᱮᱵᱚᱥᱛᱷᱟ ᱞᱮᱫᱼᱟ ᱟᱫᱚ ᱪᱮᱬᱮ ᱜᱮ ᱱᱚᱝᱠᱟ ᱟᱞᱮᱭᱟᱜ ᱡᱟᱱᱟᱞᱟ ᱨᱮ ᱦᱤᱡᱩᱜ ᱟᱭ ᱢᱤᱫᱴᱟᱱ ᱪᱮᱬᱮ ᱦᱩᱰᱤᱧ ᱦᱩᱰᱤᱧ ᱪᱮᱬᱮ ᱠᱟᱱᱟᱭ ᱟᱫᱚ ᱟᱹᱰᱤ ᱪᱮᱦᱨᱟᱭ ᱪᱚᱦᱚᱲᱟ ᱮᱱᱠᱷᱟᱱ ᱩᱱᱤ ᱪᱮᱬᱮ ᱧᱮᱞᱛᱮ ᱮᱱᱠᱷᱟᱱ ᱤᱧ ᱩᱭᱦᱟᱹᱨᱟᱹᱧ ᱡᱮ ᱤᱧ ᱵᱟᱵᱟᱭ ᱵᱚᱸᱜᱟ ᱛᱟᱞᱟ ᱟᱠᱟᱱᱟ ᱯᱟᱥᱮᱜ ᱵᱟᱵᱟ ᱜᱮ ᱦᱤᱡᱩᱜ ᱠᱟᱱᱟᱭ ᱥᱮ ᱵᱚᱸᱜᱟ ᱛᱟᱞᱟ ᱟᱠᱟᱱ ᱜᱚᱲᱚᱢ ᱦᱟᱲᱟᱢ ᱛᱟᱠᱚ ᱜᱚᱲᱚᱢ ᱵᱩᱲᱦᱤ ᱛᱟᱠᱚ ᱩᱱᱠᱩ ᱜᱮ ᱯᱟᱪᱮᱫ ᱪᱮᱬᱮ ᱨᱩᱯ ᱛᱮᱠᱚ ᱦᱤᱡᱩᱜ ᱠᱟᱱᱟ ᱟᱨ ᱚᱱᱟ ᱦᱚᱸ ᱟᱨ ᱪᱮᱬᱮ ᱡᱟᱹᱛᱤ ᱠᱟᱱᱟᱭ ᱪᱮᱫ ᱪᱚ ᱱᱚᱰᱮ ᱟᱸᱥᱮ ᱫᱚᱦᱚ ᱟᱠᱟᱫᱼᱟ ᱮᱱᱠᱷᱟᱱ ᱚᱱᱟ ᱤᱧ ᱫᱚ ᱡᱟᱱᱟᱞᱟ ᱨᱮᱜᱮ ᱛᱟᱞᱟ ᱜᱤᱱᱟᱹ ᱫᱟᱜ ᱤᱧ ᱮᱢ ᱠᱟᱜᱼᱟ ᱟᱨ ᱪᱟᱣᱞᱮ ᱛᱟᱞᱟ ᱜᱤᱱᱟᱹᱧ ᱮᱢ ᱠᱟᱜ ᱠᱟᱱᱟ ᱱᱮᱛᱟᱨ ᱱᱮᱛᱟᱨ ᱢᱮᱱ ᱞᱮᱠᱷᱟᱱ ᱫᱚ ᱱᱚᱝᱠᱟ ᱯᱮ ᱯᱩᱱ ᱥᱮᱨᱢᱟ ᱦᱩᱭᱱᱟ ᱡᱮ ᱢᱤᱫᱴᱟᱝ ᱱᱟᱣᱟ ᱜᱮ ᱚᱲᱟᱜ ᱞᱮ ᱛᱮᱭᱟᱨ ᱠᱮᱫᱼᱟ ᱪᱟᱸᱫᱚ ᱨᱟᱠᱟᱵ ᱯᱟᱥᱴᱟ ᱱᱚᱝᱠᱟ ᱡᱟᱱᱟᱞᱟ ᱢᱮᱱᱟᱜᱼᱟ ᱚᱱᱟ ᱡᱟᱱᱟᱞᱟ ᱴᱷᱮᱱᱮ ᱦᱤᱡᱩᱜᱼᱟ ᱟᱨ ᱥᱤᱛᱩᱝ ᱟᱸᱜᱷᱟᱲ ᱮᱱᱠᱷᱟᱱ ᱛᱟᱭᱱᱚᱢ ᱫᱟᱜ ᱠᱚ ᱮᱢᱟᱭ ᱠᱷᱟᱱ ᱫᱟᱜ ᱠᱚ ᱦᱚᱸᱭ ᱧᱩᱭ ᱜᱮᱭᱟ ᱛᱟᱭᱱᱚᱢ ᱩᱱᱤ ᱪᱮᱬᱮ ᱫᱚ ᱚᱱᱠᱟᱭ ᱯᱟᱹᱨᱠᱟᱹᱣᱮᱱᱟ ᱮᱱᱠᱷᱟᱱ ᱫᱤᱱᱟᱹᱢ ᱜᱮ ᱱᱚᱝᱠᱟᱭ ᱦᱮᱡ ᱵᱟᱲᱟᱜᱼᱟ ᱟᱫᱚ ᱩᱱᱤ ᱪᱮᱬᱮ ᱧᱮᱞ ᱛᱮᱜᱮ ᱤᱧ ᱫᱚ ᱫᱟᱜ ᱠᱚᱧ ᱮᱢ ᱠᱟᱜᱼᱟ ᱢᱟᱱᱮ ᱱᱚᱝᱠᱟ ᱡᱮ ᱫᱟᱜ ᱠᱚᱧ ᱮᱢ ᱠᱟᱜᱼᱟ ᱪᱟᱣᱞᱮ ᱠᱚᱧ ᱮᱢ ᱠᱟᱜᱼᱟ ᱤᱱᱟᱹ ᱯᱚᱨᱮ ᱜᱮ ᱪᱮᱬᱮᱭ ᱦᱤᱡᱩᱜᱼᱟ ᱚᱱᱠᱟ ᱫᱚ ᱵᱟᱝᱼᱟ ᱱᱟᱦᱟᱜ ᱪᱮᱬᱮ ᱦᱤᱡᱩᱜ ᱠᱟᱱᱟᱭ ᱥᱮ ᱢᱤᱫᱴᱟᱝ ᱪᱮᱬᱮ ᱜᱮᱭ ᱦᱤᱡᱩᱜ ᱟᱭ ᱟᱹᱰᱤ ᱜᱟᱱ ᱫᱚ ᱵᱟᱠᱚ ᱦᱤᱡᱩᱜᱼᱟ ᱟᱫᱚ ᱩᱱᱤ ᱫᱚ ᱪᱮᱬᱮ ᱫᱚ ᱱᱚᱝᱠᱟ ᱟᱹᱥᱩᱞ ᱟᱠᱟᱫᱮ ᱞᱮᱠᱟ ᱟᱹᱰᱤ ᱢᱚᱡᱽ ᱮ ᱯᱟᱹᱨᱠᱟᱹᱣ ᱠᱟᱱᱟ ᱩᱱᱤ ᱫᱤᱱᱟᱹᱢ ᱦᱤᱲᱤᱧ ᱧᱟᱢ ᱩᱭᱦᱟᱹᱮ ᱧᱟᱢ ᱢᱤᱫ ᱫᱤᱱ ᱵᱟᱨ ᱥᱤᱧ ᱪᱷᱟᱲᱟ ᱪᱷᱟᱲᱟ ᱥᱮ ᱫᱤᱱᱟᱹ ᱫᱤᱱᱟᱹ ᱫᱷᱟᱨᱟ ᱦᱚᱸᱭ ᱦᱮᱡ ᱵᱟᱲᱟᱜ ᱜᱮᱭᱟ ᱟᱫᱚ ᱩᱱᱤ ᱟᱨ ᱱᱚᱝᱠᱟ ᱪᱟᱣᱞᱮ ᱠᱚᱞᱮ ᱮᱢ ᱠᱟᱜᱼᱟ ᱤᱧ ᱡᱩᱫᱤᱧ ᱦᱤᱲᱤᱧ ᱠᱟᱜᱼᱟ ᱚᱲᱟᱜ ᱨᱮᱱ ᱠᱚ ᱡᱟᱦᱟᱸᱭ ᱜᱮ ᱚᱸᱰᱮ ᱫᱟᱜ ᱵᱚᱫᱚᱞᱟᱜᱼᱟ ᱠᱚ ᱛᱮᱦᱮᱧᱟᱜ ᱫᱟᱜ ᱫᱚ ᱜᱟᱯᱟ ᱫᱚᱠᱚ ᱟᱨᱮᱡ ᱜᱤᱰᱤ ᱠᱟᱜᱼᱟ ᱟᱨ ᱵᱮᱥ ᱫᱟᱜ ᱚᱸᱰᱮ ᱫᱩᱞ ᱠᱟᱜᱼᱟ ᱟᱨ ᱪᱟᱣᱞᱮ ᱦᱚᱸ ᱡᱩᱫᱤ ᱡᱚᱢ ᱪᱟᱸᱵᱟ ᱠᱮᱫ ᱟᱭ ᱮᱱᱠᱷᱟᱱ ᱚᱸᱰᱮ ᱫᱚ ᱮᱴᱟᱜᱟ ᱪᱟᱣᱞᱮ ᱠᱚ ᱮᱢ ᱠᱟᱜᱼᱟ ᱟᱨ ᱵᱟᱝ ᱠᱷᱟᱱ ᱮᱴᱟᱜᱟᱜ ᱡᱚᱢᱟᱜ ᱦᱚᱸᱠᱚ ᱮᱢ ᱧᱚᱜ ᱠᱟᱜᱼᱟ ᱠᱷᱟᱱ ᱩᱱᱤ ᱪᱮᱬᱮ ᱫᱚᱭ ᱦᱤᱡᱩᱜᱼᱟ ᱚᱱᱟ ᱠᱚᱭ ᱡᱚᱢᱟ ᱟᱨᱮ ᱪᱟᱞᱟᱜᱼᱟ ᱟᱫᱚ ᱚᱱᱟ ᱥᱩᱨ ᱡᱩᱫᱤ ᱟᱯᱱᱟᱨ ᱦᱚᱲᱮᱢ ᱪᱟᱞᱟᱜᱼᱟ ᱟᱫᱚ ᱩᱱᱟᱹᱜ ᱵᱷᱚᱨᱥᱟ ᱦᱚᱸᱭ ᱵᱷᱚᱨᱥᱟᱭᱟ ᱟᱫᱚ ᱩᱱᱟᱹᱜ ᱱᱟᱥᱮ ᱵᱚᱛᱚᱨ ᱦᱚᱸᱭ ᱵᱚᱛᱚᱨᱚᱜᱼᱟ ᱟᱫᱚ ᱵᱟᱞᱮ ᱵᱷᱤᱲᱠᱟᱹᱣ ᱵᱟᱲᱟᱭᱮᱭᱟ ᱟᱫᱚ ᱠᱚᱭᱚᱜ ᱛᱷᱤᱨ ᱠᱟᱭᱟᱞᱮ ᱟᱹᱰᱤ ᱢᱚᱡᱮ ᱧᱮᱞᱚᱜᱼᱟ ᱩᱱᱤ ᱪᱮᱬᱮ ᱦᱚᱸ ᱮᱱᱠᱷᱟᱱ ᱚᱱᱟᱛᱮ ᱪᱮᱬᱮ ᱫᱚ ᱟᱹᱰᱤ ᱢᱚᱡᱽ ᱠᱚ ᱧᱮᱞᱚᱜ ᱮᱱᱠᱷᱟᱱ ᱚᱱᱟᱛᱮ ᱤᱧ ᱦᱚᱸ ᱫᱟᱜ ᱦᱚᱧ ᱫᱚᱦᱚ ᱠᱟᱜᱼᱟ ᱟᱨ ᱡᱟᱦᱟᱱᱟᱜ ᱡᱚᱢᱟᱜ ᱦᱚᱸᱧ ᱫᱚᱦᱚ ᱠᱟᱜ ᱜᱮᱭᱟ ᱚᱸᱰᱮ ᱟᱫᱚ ᱤᱧ ᱵᱟᱹᱧ ᱥᱚᱢᱚᱭᱚᱜ ᱠᱚᱨᱮᱜ ᱫᱚ ᱚᱲᱟᱜ ᱨᱮᱱ ᱠᱚ ᱠᱚ ᱩᱭᱦᱟᱹᱨ ᱠᱟᱜ ᱜᱮᱭᱟ ᱡᱮ ᱟᱵᱚ ᱚᱲᱟᱜ ᱨᱮᱱ ᱡᱟᱦᱟᱸᱭ ᱜᱮ ᱱᱚᱝᱠᱟ ᱵᱚᱱ ᱢᱟᱱᱮ ᱛᱟᱠ ᱵᱚᱱ ᱧᱟᱢᱟ ᱩᱱᱤ ᱪᱮᱬᱮ ᱵᱟᱠᱷᱨᱟ ᱫᱚ ᱡᱟᱦᱟᱱᱟᱜ ᱡᱚᱢᱟᱜ ᱟᱨ ᱫᱟᱜ ᱫᱚᱵᱚᱱ ᱮᱢ ᱠᱟᱜ ᱢᱟ ᱢᱮᱱᱛᱮ ᱦᱟᱸᱜ ᱟᱫᱚ ᱩᱱᱤ ᱪᱮᱬᱮ ᱧᱮᱞᱛᱮ ᱟᱨ ᱦᱚᱸ ᱢᱤᱫᱴᱟᱝ ᱵᱟᱨᱭᱟ ᱚᱱᱠᱟ ᱪᱮᱬᱮ ᱠᱚ ᱦᱮᱡ ᱵᱟᱲᱟᱜ ᱜᱮᱭᱟ ᱩᱱᱠᱩ ᱠᱚ ᱡᱚᱢ ᱤᱫᱤᱭᱟᱠᱚ ᱧᱩ ᱤᱫᱤᱭᱟᱠᱚ